ᱯᱟᱪᱴᱤ ᱰᱮᱴᱫᱚ ᱦᱩᱭᱩᱜ ᱠᱟᱱᱟ ᱯᱚᱛᱷᱚᱢ ᱰᱮᱴᱫᱚ ᱯᱟᱪᱮᱭ ᱡᱩᱱ ᱫᱩ ᱦᱟᱡᱟᱨ ᱠᱩᱲᱤ ᱥᱟᱛᱮᱭ ᱡᱩᱞᱟᱭ ᱫᱩ ᱦᱟᱡᱟᱨ ᱥᱚᱛᱮᱨᱚ ᱱᱚᱭᱮᱭ ᱟᱜᱚᱥᱴ ᱫᱩ ᱦᱟᱡᱟᱨ ᱥᱳᱞᱳ ᱫᱚᱥᱮᱭ ᱚᱠᱴᱳᱵᱚᱨ ᱫᱩ ᱦᱟᱡᱟᱨ ᱯᱚᱱᱫᱨᱚ ᱮᱜᱟᱨᱚᱭ ᱱᱚᱵᱷᱮᱢᱵᱚᱨ ᱫᱩ ᱦᱟᱡᱟᱨ ᱪᱳᱫᱽᱫᱚ